ᱤᱧ ᱡᱟᱦᱟᱸ ᱨᱤᱧ ᱛᱟᱦᱮᱱᱟ ᱚᱱᱟ ᱥᱩᱨ ᱥᱩᱯᱩᱨ ᱨᱮ ᱡᱟᱦᱟᱸ ᱠᱚ ᱢᱮᱱᱟᱜ ᱟᱠᱟᱫᱟ ᱚᱱᱟ ᱠᱚᱫᱚ ᱦᱩᱭᱩᱜ ᱠᱟᱱᱟ ᱵᱤᱨ ᱜᱤᱛᱤᱞ ᱡᱚᱞᱟ ᱫᱟᱜ ᱫᱟᱨᱮ ᱱᱟᱹᱭ ᱵᱩᱨᱩ ᱮᱢᱟᱱ ᱠᱚ ᱢᱮᱱᱟᱜ ᱟᱠᱟᱫᱟ ᱱᱚᱣᱟ ᱵᱤᱨ ᱨᱮᱫᱚ ᱥᱟᱫᱷᱟᱨᱚᱱ ᱦᱚᱲ ᱠᱚ ᱪᱟᱞᱟᱣᱮᱫ ᱛᱟᱦᱮᱱᱟ ᱱᱚᱣᱟ ᱵᱤᱨ ᱨᱮ ᱱᱟᱱᱟ ᱦᱩᱱᱟᱹᱨ ᱫᱟᱨᱮ ᱥᱮ ᱡᱤᱵᱽ ᱡᱤᱭᱟᱹᱞᱤ ᱠᱚ ᱧᱮᱞᱚᱜ ᱛᱟᱦᱮᱸ ᱱᱟᱱᱟᱦᱩᱱᱟᱹᱨ ᱫᱟᱨᱮ ᱡᱟᱹᱥᱛᱤ ᱫᱚ ᱥᱟᱨᱡᱚᱢ ᱫᱟᱨᱮ ᱜᱮ ᱢᱮᱱᱟᱜ ᱟᱠᱟᱫᱟ ᱟᱞᱮ ᱱᱚᱣᱟ ᱥᱩᱨᱥᱩᱯᱩᱨ ᱨᱮᱭᱟᱜ ᱵᱤᱨ ᱨᱮᱫᱚ ᱱᱚᱣᱟ ᱥᱟᱨᱡᱚᱢ ᱥᱟᱠᱟᱢ ᱫᱚ ᱟᱵᱚᱣᱟᱜ ᱥᱟᱶᱛᱟ ᱨᱮ ᱟᱭᱢᱟᱞᱮᱠᱟᱱᱟᱜ ᱞᱟᱹᱠᱛᱤᱭᱟᱱᱟᱜ ᱡᱤᱱᱤᱥ ᱨᱮ ᱵᱮᱵᱚᱦᱟᱨᱮᱫ ᱛᱟᱦᱮᱫ ᱡᱮᱞᱮᱠᱟ ᱱᱚᱣᱟ ᱥᱟᱠᱟᱢ ᱫᱚ ᱦᱮᱡ ᱠᱟᱛᱮᱫ ᱯᱟᱛᱲᱟ ᱠᱚ ᱵᱮᱱᱟᱣ ᱠᱟᱛᱮ ᱫᱟᱠᱟ ᱠᱚ ᱡᱚᱢ ᱦᱩᱭᱩᱜ ᱛᱟᱦᱮᱸ ᱤᱱᱟᱹ ᱵᱮᱜᱚᱨ ᱦᱚᱸ ᱱᱚᱣᱟ ᱥᱟᱠᱟᱢ ᱨᱮᱫᱚ ᱯᱷᱩᱲᱩᱜ ᱵᱮᱱᱟᱣ ᱠᱟᱛᱮ ᱟᱵᱚᱣᱟᱜ ᱥᱟᱶᱛᱟ ᱨᱮᱭᱟᱜ ᱵᱚᱸᱜᱟ ᱵᱳᱨᱳ ᱨᱮ ᱦᱟᱺᱰᱤ ᱠᱚ ᱪᱚᱰᱚᱨ ᱛᱟᱦᱮᱱᱟ ᱱᱚᱝᱠᱟᱱ ᱞᱮᱠᱟᱛᱮ ᱧᱮᱞᱚᱜᱼᱟ ᱱᱟᱝᱢᱟ ᱚᱱᱟ ᱥᱟᱠᱟᱢ ᱨᱮᱫᱚ ᱥᱮ ᱥᱟᱠᱟᱢ ᱨᱮᱭᱟᱜ ᱟᱭᱢᱟ ᱞᱮᱠᱟᱱᱟᱜ ᱞᱟᱹᱠᱛᱤᱭᱟᱱ ᱟᱵᱚᱣᱟᱜ ᱥᱟᱶᱛᱟ ᱨᱮ ᱢᱮᱱᱟᱜ ᱟᱠᱟᱫᱟ ᱤᱱᱟᱹ ᱛᱟᱭᱚᱢ ᱜᱤᱛᱤᱞ ᱪᱟᱞᱟᱣ ᱱᱚᱣᱟ ᱟᱞᱮ ᱥᱩᱨ ᱥᱩᱯᱩᱨ ᱨᱮ ᱢᱤᱫ ᱜᱟᱰᱟ ᱢᱮᱱᱟᱜᱼᱟ ᱚᱱᱟ ᱜᱟᱰᱟ ᱨᱮ ᱟᱭᱢᱟ ᱞᱮᱠᱟᱱ ᱥᱮ ᱟᱭᱢᱟ ᱜᱟᱱ ᱜᱤᱛᱤᱞ ᱠᱚ ᱧᱮᱞᱚᱜᱼᱟ ᱚᱱᱟ ᱠᱚᱫᱚ ᱵᱟᱝᱢᱟ ᱧᱮᱞ ᱛᱮᱦᱚᱸ ᱟᱹᱰᱤ ᱪᱮᱦᱮᱨᱟ ᱜᱮ ᱧᱮᱞᱚᱜᱼᱟ ᱤᱱᱟᱹ ᱛᱟᱭᱚᱢ ᱵᱩᱨᱩ ᱟᱞᱮ ᱥᱩᱨ ᱨᱮ ᱡᱟᱦᱟᱸ ᱵᱩᱨᱩ ᱢᱮᱱᱟᱜ ᱟᱠᱟᱫᱟ ᱚᱱᱟ ᱵᱩᱨᱩ ᱫᱚ ᱵᱮᱥᱵᱟᱝ ᱩᱥᱩᱞ ᱨᱮᱦᱚᱸ ᱟᱹᱰᱤ ᱟᱭᱢᱟ ᱞᱮᱠᱟᱱ ᱫᱟᱨᱮᱛᱮ ᱮᱥᱮᱫ ᱟᱠᱟᱱᱟ ᱟᱨ ᱚᱸᱰᱮ ᱟᱭᱢᱟ ᱞᱮᱠᱟ ᱡᱤᱭᱟᱹᱞᱤ ᱠᱚ ᱦᱮᱡ ᱥᱮᱴᱮᱨ ᱟᱠᱟᱱᱟ ᱥᱮ ᱢᱮᱱᱟᱜ ᱠᱚ ᱜᱮᱭᱟ ᱤᱱᱟᱹ ᱛᱟᱭᱚᱢ ᱫᱚ ᱱᱟᱹᱭ ᱱᱟᱹᱭ ᱫᱚ ᱟᱭᱢᱟ ᱪᱮᱨᱦᱟ ᱥᱮ ᱟᱭᱢᱟ ᱥᱮ ᱫᱟᱜ ᱧᱮᱞ ᱞᱮᱠᱷᱟᱱ ᱟᱹᱰᱤ ᱢᱚᱱᱮ ᱨᱮ ᱢᱚᱡᱽ ᱨᱟᱹᱥᱠᱟᱹ ᱟᱹᱭᱠᱟᱹᱜᱼᱟ

ᱠᱩᱞᱟᱹᱭ ᱡᱤᱭᱟᱹᱞᱤᱧ ᱯᱟᱡᱟ ᱧᱟᱢ ᱫᱟᱲᱮ ᱟᱠᱚᱣᱟ ᱟᱞᱮᱭᱟᱜ ᱡᱟᱦᱟᱸ ᱥᱩᱨ ᱠᱚᱨᱮ ᱪᱟᱞᱟᱣ ᱞᱮᱱᱠᱷᱟᱱ